ᱟᱹᱞᱤᱧᱟᱜ ᱠᱚᱞᱯᱚᱱᱟ ᱛᱮᱫᱚ ᱢᱟ ᱡᱷᱤ ᱛᱷᱟᱱ ᱟᱨ ᱡᱟᱦᱮᱨ ᱛᱷᱟᱱ ᱫᱚ ᱥᱮᱛᱟᱜ ᱨᱮ ᱠᱩᱲᱤ ᱦᱚᱯᱚᱱ ᱠᱚ ᱵᱮᱨᱮᱫ ᱠᱟᱛᱮᱫ ᱨᱟᱪᱟ ᱠᱚ ᱪᱷᱟᱴᱠᱟ ᱠᱚ ᱚᱲᱟᱜ ᱠᱚᱠᱚ ᱜᱮᱡ ᱜᱩᱨᱤᱡᱟ ᱟᱨ ᱤᱱᱟᱹ ᱯᱚᱨᱮ ᱠᱚᱲᱟ ᱦᱚᱯᱚᱱ ᱠᱚ ᱩᱢ ᱦᱤᱡᱩᱜᱼᱟ ᱟᱨ

ᱢᱚᱥᱞᱟ ᱠᱚ ᱪᱟᱣᱞᱮ ᱠᱚ ᱱᱚᱣᱟ ᱠᱚᱠᱚ ᱠᱩᱲᱤ ᱦᱚᱯᱚᱱ ᱠᱚᱠᱚ ᱡᱳᱜᱟᱲ ᱟᱠᱚᱣᱟ ᱟᱠᱚ ᱞᱟᱹᱜᱤᱫ ᱟᱨ ᱟᱨ ᱡᱚᱛᱚ ᱟᱹᱛᱩ ᱴᱚᱞᱟ ᱨᱮᱱ ᱡᱚᱜᱽ ᱢᱟᱹᱡᱷᱤ ᱯᱟᱨᱟᱱᱤᱠ ᱠᱚ ᱢᱟᱹᱡᱷᱤ ᱠᱚ ᱱᱟᱭᱠᱮ ᱠᱚᱠᱚ ᱩᱰᱩᱠᱚᱜᱼᱟ ᱟᱨ ᱱᱟᱭᱠᱮ ᱫᱚ ᱫᱟᱹᱣᱲᱟᱹ ᱠᱟᱹᱯᱤ ᱛᱟᱲᱣᱟᱲᱤ ᱠᱟᱹᱛᱩ ᱞᱚᱴᱟ ᱫᱟᱜ ᱠᱚ ᱟᱨ ᱡᱟᱦᱮᱨ ᱛᱷᱟᱱ ᱤᱫᱤ ᱞᱟᱹᱜᱤᱫ ᱮ ᱛᱮᱭᱟᱨ ᱡᱩᱛᱟ ᱟᱨ ᱡᱚᱛᱚ ᱯᱟᱨᱟᱱᱤᱠ ᱠᱚ ᱢᱟᱺᱡᱷᱤ ᱠᱚ ᱟᱨ ᱱᱟᱭᱠᱮ ᱡᱚᱛᱚ ᱟᱨ ᱡᱟᱦᱮᱨ ᱛᱷᱟᱱ ᱠᱚ ᱪᱟᱞᱟᱜᱼᱟ ᱟᱨ ᱚᱸᱰᱮ ᱪᱟᱞᱟᱣ ᱠᱟᱛᱮᱫ ᱚᱸᱰᱮ ᱡᱚᱜ ᱥᱟᱯᱷᱟ ᱠᱟᱜᱼᱟ ᱠᱚ ᱢᱟᱲᱟᱝ ᱦᱤᱞᱳᱜ ᱨᱮ ᱟᱨ ᱚᱱᱟ ᱦᱤᱞᱳᱜ ᱜᱮ ᱜᱮᱡ ᱜᱩᱨᱤᱡ ᱵᱟᱲᱟ ᱠᱟᱛᱮᱫ ᱮᱱᱦᱤᱞᱳᱜ ᱫᱚ ᱪᱟᱞᱟᱣ ᱠᱟᱛᱮᱫ ᱟᱠᱚ ᱵᱚᱸᱜᱟᱜ ᱨᱮᱭᱟᱜ ᱠᱷᱚᱸᱰ ᱠᱚ ᱵᱮᱱᱟᱣᱟ ᱟᱨ ᱚᱸᱰᱮᱜᱮ ᱛᱟᱭᱚᱢ ᱱᱟᱭᱠᱮ ᱫᱚ ᱵᱚᱸᱜᱟᱼᱵᱩᱨᱩᱭᱟ ᱥᱤᱢ ᱵᱩᱥᱟᱹᱜ ᱠᱚᱭ ᱵᱚᱸᱜᱟᱼᱵᱩᱨᱩ ᱠᱚᱣᱟ ᱟᱨ ᱟᱨ ᱟᱡ ᱦᱚᱸ ᱪᱮᱫ ᱠᱚ ᱵᱚᱸᱜᱟᱭᱟᱭ ᱟᱨ ᱡᱷᱚᱛᱚ ᱡᱚᱛᱚ ᱟᱹᱛᱩ ᱴᱚᱞᱟ ᱨᱮᱱ ᱥᱤᱢ ᱵᱩᱥᱟᱹᱜ ᱠᱚ ᱵᱚᱸᱜᱟ ᱠᱚᱣᱟ ᱟᱨ ᱚᱱᱟ ᱵᱟᱫᱛᱮ ᱵᱚᱸᱜᱟ ᱦᱩᱭ ᱵᱟᱲᱟ ᱠᱟᱛᱮᱫ ᱠᱚ ᱥᱳᱲᱮᱭᱟ ᱥᱤᱢ ᱥᱳᱲᱮᱭᱟᱠᱚ ᱟᱨᱠᱚ ᱟᱹᱛᱩ ᱴᱚᱞᱟ ᱨᱮᱱ ᱯᱟᱨᱟᱱᱤᱠ ᱟᱨ ᱢᱟᱹᱡᱷᱤ ᱱᱟᱭᱠᱮ ᱡᱚᱛᱚ ᱦᱚᱲ ᱟᱯᱟᱱᱼᱟᱹᱯᱤᱱ ᱠᱚ ᱥᱳᱲᱮᱭᱟ ᱟᱨ ᱤᱱᱟᱹ ᱯᱚᱨᱮ ᱠᱚ ᱥᱳᱲᱮ ᱵᱟᱲᱟ ᱠᱟᱛᱮᱫ ᱡᱚᱢᱟ ᱠᱚ ᱟᱨ ᱡᱚᱢ ᱵᱟᱲᱟ ᱠᱟᱛᱮᱫ ᱛᱟᱭᱚᱢ ᱫᱚᱠᱚ ᱦᱤᱡᱩᱜᱼᱟ